ᱦᱮᱞᱳ ᱫᱟᱫᱟ ᱟᱢᱫᱚ ᱡᱚᱜᱚᱫᱤᱥᱯᱩᱨ ᱨᱮᱱ ᱰᱨᱟᱭᱵᱷᱟᱨ ᱫᱟᱫᱟ ᱠᱟᱱ ᱜᱮᱭᱟᱢ ᱥᱮ ᱥᱟᱜᱮᱱ ᱫᱟᱫᱟ ᱜᱮ ᱳ ᱦᱮᱸ ᱟᱞᱮ ᱜᱟᱛᱮ ᱠᱚ ᱥᱟᱶ ᱫᱟᱬᱟᱱ ᱪᱟᱞᱟᱜ ᱞᱮ ᱢᱮᱱ ᱞᱮᱫ ᱡᱮ ᱚᱱᱮ ᱚᱱᱟ ᱞᱟᱹᱜᱤᱫ ᱛᱮ ᱟᱢᱟᱜ ᱜᱟᱹᱰᱤ ᱞᱮ ᱵᱩᱠᱤᱝ ᱞᱮᱫ ᱟᱫᱚ ᱯᱟᱭᱥᱟ ᱠᱚ ᱢᱟᱞᱮ ᱮᱢ ᱪᱩᱠᱟᱹᱣ ᱢᱮ ᱛᱟᱦᱮᱸᱡ ᱟᱫᱚ ᱚᱱᱟᱜᱮ ᱵᱟᱹᱛᱤᱞᱱᱟ ᱟᱫᱚ ᱮᱴᱠᱮᱴᱚᱬᱮ ᱠᱟᱨᱚᱱᱛᱮ ᱚᱲᱟᱜ ᱨᱮ ᱵᱟᱞᱮ ᱥᱮᱱ ᱫᱟᱲᱮᱭᱟᱜᱼᱟ ᱟᱫᱚ ᱠᱟᱹᱣᱰᱤ ᱠᱚᱢᱟᱞᱮ ᱮᱢ ᱠᱟᱫ ᱢᱮ ᱟᱫᱚ ᱚᱱᱟ ᱨᱩᱣᱟᱹᱲᱟᱞᱮ ᱢᱮ ᱢᱮᱱᱛᱮ ᱯᱷᱳᱱ ᱠᱟᱫ ᱢᱮᱭᱟ ᱳ ᱵᱟᱝ ᱵᱟᱝ ᱮᱠᱟᱣᱩᱱᱴ ᱨᱮᱫᱚ ᱵᱟᱝ ᱯᱷᱳᱱ ᱯᱮ ᱦᱮᱸ ᱯᱷᱳᱱ ᱯᱮᱧ ᱠᱩᱞᱟᱢᱟ ᱦᱟᱸᱜ ᱚᱱᱟ ᱨᱮᱜᱮ ᱠᱩᱞᱟ ᱞᱮ ᱢᱮ ᱳ ᱴᱷᱤᱠ ᱜᱮᱭᱟ